ᱯᱮᱹᱱᱴᱤᱝ ᱫᱚ ᱥᱠᱩᱞ ᱢᱤᱰᱤᱞ ᱥᱠᱩᱞ ᱨᱮ ᱤᱧᱫᱩᱧ ᱪᱮᱫ ᱞᱟᱜᱼᱟ ᱢᱤᱰᱤᱞ ᱥᱠᱩᱞ ᱨᱮᱜᱮ ᱯᱮᱹᱱᱴᱤᱝ ᱯᱟᱲᱦᱟᱣ ᱥᱮ ᱯᱮᱹᱱᱴᱤᱝ ᱠᱞᱟᱥ ᱫᱚ ᱠᱞᱟᱥ ᱦᱩᱭ ᱞᱮᱱᱟ ᱟᱨ ᱢᱤᱰᱤᱞ ᱥᱠᱩᱞ ᱨᱮᱜᱮ ᱯᱮᱹᱱᱴᱤᱝ ᱫᱚᱧ ᱪᱮᱫ ᱞᱟᱜᱼᱟ ᱤᱧᱫᱚ ᱟᱨ ᱱᱚᱣᱟ ᱢᱚᱦᱟ ᱵᱤᱨᱫᱟᱹᱜᱟᱲ ᱠᱚᱨᱮ ᱫᱚ ᱯᱮᱹᱱᱴᱤᱝ ᱠᱞᱟᱥ ᱠᱚᱫᱚ ᱵᱟᱭ ᱦᱩᱭ ᱠᱟᱱᱟ ᱢᱚᱦᱟ ᱵᱤᱨᱫᱟᱹᱜᱟᱲ ᱨᱮᱫᱚ ᱯᱮᱹᱱᱴᱤᱝ ᱵᱟᱵᱚᱫᱽ ᱠᱚᱛᱮ ᱫᱚ ᱚᱱᱠᱟᱱᱟᱜ ᱫᱚ ᱯᱟᱲᱦᱟᱣ ᱵᱟᱭ ᱯᱟᱲᱦᱟᱣ ᱧᱟᱢ ᱠᱟᱱᱟ ᱯᱮᱹᱱᱴᱤᱝ ᱠᱞᱟᱥ ᱠᱚ ᱥᱮ ᱯᱮᱹᱱᱴᱤᱝ ᱵᱮᱱᱟᱣ ᱠᱚᱫᱚ ᱥᱠᱩᱞ ᱢᱤᱰᱤᱞ ᱥᱠᱩᱞ ᱨᱮᱜᱮ ᱪᱮᱫᱟᱜ ᱞᱮ ᱛᱟᱦᱮᱸ ᱠᱟᱱᱟ ᱠᱚ ᱯᱮᱹᱱᱴᱤᱝ ᱵᱟᱵᱚᱫᱽ ᱛᱮ ᱚᱱᱠᱟᱱ ᱠᱟᱛᱷᱟ ᱵᱟᱰᱟᱭ ᱡᱚᱝ ᱞᱮᱠᱟᱱᱟᱜ ᱢᱮᱱᱟᱜᱼᱟ ᱥᱮ ᱞᱟᱹᱭ ᱜᱟᱱᱚᱜᱼᱟ ᱯᱮᱹᱱᱴᱤᱝ ᱫᱚ ᱟᱹᱰᱤᱜᱟᱱ ᱡᱤᱱᱤᱥ ᱞᱟᱹᱭ ᱦᱚᱪᱚ ᱥᱮ ᱵᱟᱰᱟᱭ ᱦᱚᱪᱚ ᱯᱮᱹᱱᱴᱤᱝ ᱛᱮᱭᱟᱨ ᱠᱟᱛᱮᱫ ᱩᱞᱞᱮᱹᱠᱷ ᱜᱟᱱᱚᱜᱼᱟ ᱤᱛᱩᱱ ᱟᱥᱲᱟ ᱥᱮ ᱠᱚᱞᱮᱡᱽ ᱨᱮ ᱯᱟᱲᱦᱟᱜ ᱥᱟᱶᱼᱥᱟᱶᱛᱮ ᱢᱤᱫᱴᱮᱱ ᱯᱮᱹᱱᱴᱤᱝ ᱵᱮᱱᱟᱣ ᱦᱚᱸ ᱟᱹᱰᱤ ᱢᱟᱨᱟᱝ ᱠᱚᱞᱟ ᱥᱚᱝᱥᱠᱨᱤᱛᱤ ᱞᱮᱠᱟᱱ ᱡᱤᱱᱤᱥ ᱠᱟᱱᱟ ᱯᱮᱹᱱᱴᱤᱝ ᱫᱚ ᱟᱹᱰᱤ ᱵᱮᱹᱥᱼᱵᱹᱮᱥ ᱡᱤᱱᱤᱥ ᱵᱟᱰᱟᱭ ᱦᱚᱪᱚ ᱥᱮ ᱞᱟᱹᱭ ᱦᱚᱪᱚ ᱯᱮᱹᱱᱴᱤᱝ ᱫᱟᱨᱟᱭ ᱛᱮ ᱜᱟᱱᱚᱜᱼᱟ